ᱦᱮᱞᱳ ᱱᱚᱣᱟ ᱠᱤ ᱯᱷᱩᱞᱠᱩᱥᱢᱟᱹ ᱵᱟᱡᱟᱨ ᱟᱹᱵᱤᱱ ᱠᱤ ᱫᱟᱜᱽ ᱥᱟᱯᱷᱟᱞᱟᱭ ᱦᱚᱲ ᱵᱤᱱ ᱞᱟᱹᱭᱮᱫᱟ

ᱞᱟᱹᱭᱮᱫᱟᱞᱤᱧ ᱟᱹᱵᱤᱱᱤᱡ ᱥᱟᱯᱞᱟᱭ ᱦᱚᱲ ᱥᱳᱢᱚᱭ ᱨᱮ ᱫᱟᱜᱽ ᱠᱚ ᱵᱟᱭ ᱟᱹᱜᱩ ᱚᱴᱚ ᱠᱟᱜ ᱠᱟᱱᱟ ᱟᱵᱟᱨ ᱫᱟᱜ ᱨᱮ ᱵᱤᱥᱤ ᱟᱭᱨᱚᱱ ᱠᱚ ᱢᱮᱱᱟᱜ ᱛᱟᱯᱮᱭᱟ ᱟᱨ ᱫᱟᱜ ᱠᱚ ᱪᱮᱫᱟᱜ ᱜᱷᱚᱞᱟ ᱜᱷᱚᱞᱟ ᱜᱮᱛᱟ ᱯᱮᱭᱟ ᱟᱨ ᱤᱭᱟᱹ ᱟᱯᱮᱤᱡ ᱥᱟᱯᱷᱟᱞᱟᱭ ᱦᱚᱲ ᱦᱚᱸ ᱦᱤᱡᱩᱜ ᱟᱭ ᱢᱟᱡᱷᱮ ᱥᱟᱡᱮ ᱯᱚᱭᱥᱟ ᱠᱚᱭ ᱠᱷᱚᱭ ᱵᱟᱲᱟ ᱞᱮᱭᱟ ᱟᱨ ᱡᱟᱦᱟ ᱱᱟᱜ ᱜᱮ ᱢᱮᱛᱟᱭ ᱯᱮ ᱟᱨ ᱞᱚᱜᱚᱱ ᱡᱟᱛᱮ ᱫᱟᱜ ᱠᱚ ᱦᱤᱡᱩᱜ ᱢᱟ ᱵᱟᱝᱠᱷᱟᱱ ᱫᱚ ᱟᱞᱮ ᱫᱚ ᱫᱟᱽᱜ ᱵᱟᱝᱞᱮ ᱦᱟᱛᱟᱣ ᱛᱟᱯᱮᱭᱟ ᱡᱟᱦᱟᱸ ᱨᱮᱜᱮ ᱞᱮ ᱵᱮᱵᱚᱥᱛᱟ ᱡᱤᱱᱤᱡ ᱟ ᱪᱮᱫᱟᱜ ᱥᱮ ᱟᱞᱮ ᱫᱚ ᱫᱟᱜᱽ ᱫᱚ ᱫᱚᱨᱠᱟᱜᱮ ᱠᱟᱱ ᱛᱟᱞᱮᱭᱟ ᱛᱳ ᱦᱮᱸ ᱵᱷᱟᱹᱜᱤ ᱪᱮᱦᱮᱨᱟ ᱵᱩᱡᱷᱟᱹᱣᱭᱮ ᱛᱟᱯᱮ ᱫᱟᱜᱽ ᱠᱚᱫᱚ ᱥᱳᱢᱚᱭ ᱨᱮᱭ ᱟᱹᱜᱩ ᱚᱴᱚ ᱠᱟᱜᱢᱟᱭ ᱟᱫᱚ ᱫᱟᱜ ᱠᱚᱦᱚᱸ ᱵᱷᱟᱹᱜᱤ ᱴᱷᱤᱠ ᱯᱩᱨᱤᱥᱠᱟᱨᱚᱜ ᱛᱟᱯᱮ ᱢᱟ ᱵᱟᱝᱠᱷᱟᱱ ᱫᱚ ᱟᱞᱮ ᱫᱚ ᱫᱟᱜ ᱵᱟᱞᱮ ᱦᱟᱛᱟᱭ ᱛᱟᱯᱮᱭᱟ ᱥᱟᱱᱟᱢ ᱦᱚᱲ ᱜᱮᱠᱚ ᱨᱟᱹᱜᱤ ᱟᱠᱟᱱᱟ ᱟᱨ ᱩᱱᱤ ᱦᱚᱲ ᱫᱟᱞ ᱜᱨᱮᱱᱟᱜ ᱠᱚ ᱪᱮᱥᱴᱟᱭᱮᱫᱟ ᱟᱞᱮ ᱟᱫᱚ ᱡᱚᱛᱚ ᱜᱮ ᱠᱤ ᱦᱚᱲ ᱠᱚ ᱵᱟᱹᱲᱤᱡ ᱜᱮᱭᱟ ᱟᱫᱚ ᱵᱩᱡᱷᱟᱹᱵᱩᱡᱷᱤ ᱠᱟᱛᱮ ᱞᱮ ᱛᱷᱟᱢ ᱛᱷᱩᱢ ᱠᱟᱛᱮ ᱞᱮ ᱟᱹᱛ ᱨᱮᱱ ᱦᱚᱲᱞᱮ ᱫᱚᱦᱚ ᱟᱠᱟᱫ ᱠᱚᱣᱟ ᱯᱚᱭᱥᱟ ᱠᱚᱫᱚ ᱠᱷᱚᱭ ᱠᱚᱫᱚ ᱵᱷᱟᱹᱜᱤ ᱠᱟᱛᱷᱟ ᱫᱚ ᱵᱟᱝ ᱠᱟᱱᱟ ᱫᱚᱦᱚᱭᱮᱫᱟᱞᱤᱧ ᱫᱚᱦᱚ ᱭᱮᱫᱟᱞᱤᱧ